ᱱᱤᱭᱟᱹ ᱵᱷᱟᱨᱚᱛ ᱵᱚᱨᱥᱚ ᱨᱤᱧ ᱧᱮᱞᱫᱟ ᱟᱹᱰᱤ ᱞᱟᱦᱟ ᱡᱩᱜᱽ ᱫᱚ ᱟᱹᱰᱤ ᱦᱚᱨᱚᱱ ᱠᱟᱛᱮᱜ ᱜᱤᱫᱽᱨᱟᱹ ᱠᱚᱠᱚ ᱡᱟᱱᱟᱢ ᱵᱟᱲᱟ ᱠᱟᱜ ᱠᱚᱣᱟ ᱥᱩᱡᱳᱜᱽ ᱥᱩᱵᱤᱫᱷᱟ ᱩᱱᱟᱹᱜ ᱵᱟᱝ ᱛᱟᱦᱮᱸ ᱠᱟᱱᱟ ᱨᱟᱱ ᱨᱮᱦᱮᱫ ᱡᱚᱢ ᱠᱟᱛᱮᱜ ᱜᱮ ᱚᱲᱟᱜ ᱨᱮ ᱜᱤᱫᱽᱨᱟᱹ ᱠᱚ ᱡᱟᱱᱟᱢᱮᱜ ᱠᱚ ᱛᱟᱦᱮᱸᱜ ᱟᱨ ᱱᱮᱛᱟᱨ ᱫᱚ ᱟᱹᱰᱤ ᱫᱤᱱ ᱠᱷᱚᱱᱫᱚ ᱟᱹᱰᱤ ᱥᱩᱡᱳᱜᱽ ᱥᱩᱵᱤᱫᱷᱟ ᱪᱮᱫᱟᱜ ᱥᱮ ᱥᱟᱥᱛᱷᱚ ᱠᱮᱱᱫᱨᱚ ᱢᱮᱱᱟᱜᱼᱟ ᱟᱥᱟ ᱫᱤᱫᱤ ᱛᱟᱠᱚ ᱱᱩᱠᱩ ᱦᱟᱢᱟᱞ ᱦᱚᱲᱢᱚ ᱜᱚᱜᱚ ᱛᱟᱠᱚ ᱱᱮᱛᱟᱨ ᱚᱥᱩᱵᱤᱫᱷᱟ ᱦᱩᱭᱩᱜ ᱛᱟᱠᱚ ᱠᱷᱟᱱ ᱜᱮ ᱥᱟᱥᱛᱷᱚ ᱥᱮᱱᱴᱟᱨ ᱨᱮ ᱯᱷᱤᱨᱤᱛᱮ ᱨᱟᱱ ᱠᱚ ᱮᱢᱚᱜ ᱠᱟᱱᱟ ᱛᱟᱨᱯᱚᱨᱮ ᱠᱚ ᱤᱫᱤᱭᱮᱜ ᱠᱚᱣᱟ ᱯᱷᱳᱱ ᱞᱮᱠᱷᱟᱡᱜᱮ ᱮᱢᱵᱩᱞᱮᱱᱥ ᱦᱤᱡᱩᱜ ᱠᱟᱱᱟ ᱟᱨ ᱠᱳᱵᱷᱤᱰ ᱡᱮᱴᱟ ᱢᱚᱦᱟᱢᱟᱨᱤ ᱦᱩᱭᱮᱱᱟ ᱟᱵᱚ ᱱᱤᱭᱟᱹ ᱵᱷᱟᱨᱚᱛ ᱵᱚᱨᱥᱚ ᱨᱮ ᱡᱯᱚᱛᱚᱜᱮ ᱵᱚᱱᱫᱚ ᱛᱟᱦᱮᱸ ᱠᱟᱱᱟ ᱢᱮᱱᱠᱷᱟᱱ ᱦᱟᱥᱯᱟᱛᱟᱞ ᱫᱚ ᱵᱚᱱᱫᱚ ᱫᱚ ᱵᱟᱝ ᱛᱟᱦᱮᱸ ᱠᱟᱱᱟ ᱦᱮᱸ ᱰᱟᱠᱛᱟᱨ ᱠᱚ ᱟᱭᱢᱟ ᱨᱚᱠᱚᱢ ᱠᱚ ᱪᱤᱠᱤᱛᱥᱟ ᱠᱮᱜ ᱠᱚᱣᱟ ᱠᱤᱪᱷᱩ ᱦᱚᱲ ᱫᱚᱠᱚ ᱢᱚᱡᱽ ᱮᱱᱟ ᱟᱨ ᱠᱤᱪᱷᱩ ᱦᱚᱲ ᱫᱚᱠᱚ ᱜᱚᱡ ᱮᱱᱟ ᱟᱨ ᱱᱚᱜᱼᱚᱭ ᱡᱮ ᱚᱲᱟᱜᱨᱮ ᱜᱤᱫᱽᱨᱟᱹ ᱱᱮᱛᱟᱨ ᱵᱟᱠᱚ ᱡᱟᱱᱟᱢᱮᱜ ᱠᱚ ᱛᱤᱱᱟᱹᱜ ᱥᱩᱡᱳᱜ ᱥᱩᱵᱤᱫᱷᱟ ᱢᱮᱱᱟᱜᱛᱮ ᱦᱚᱥᱯᱤᱴᱟᱞ ᱠᱚ ᱤᱫᱤᱭᱮᱜ ᱠᱚᱣᱟ ᱟᱨ ᱫᱩᱣᱟᱹᱨ ᱫᱩᱣᱟᱹᱨ ᱱᱩᱠᱩ ᱟᱥᱟ ᱫᱤᱫᱤ ᱡᱚᱛᱚ ᱠᱚ ᱞᱟᱹᱭ ᱦᱚᱴᱚ ᱠᱟᱜ ᱠᱟᱱᱟ ᱡᱮ ᱚᱥᱩᱵᱤᱛᱟ ᱥᱩᱵᱤᱛᱟ ᱡᱚᱛᱚ ᱜᱮᱠᱚ ᱵᱟᱲᱟᱭ ᱧᱟᱢᱫᱟ ᱱᱮᱛᱟᱨ ᱫᱚ ᱱᱚᱜ ᱚ ᱱᱤᱭᱟᱹᱜᱮ ᱟᱹᱰᱤ ᱢᱟᱨᱟᱝ ᱥᱩᱡᱳᱜᱽ ᱵᱷᱟᱨᱚᱛ ᱵᱚᱨᱥᱚ ᱨᱮ ᱜᱳᱴᱟᱜᱮ ᱪᱟᱹᱞᱩ ᱢᱮᱱᱟᱜ ᱠᱟᱫᱟ ᱪᱮᱫᱟᱜ ᱥᱮ ᱥᱟᱥᱛᱷᱚ ᱵᱤᱢᱟ ᱠᱟᱨᱰ ᱛᱟᱦᱮᱱ ᱠᱷᱟᱱ ᱴᱟᱠᱟ ᱯᱚᱭᱟ ᱫᱚ ᱪᱤᱠᱤᱛᱥᱟ ᱞᱟᱹᱜᱤᱫ ᱫᱚ ᱵᱟᱝ ᱞᱟᱜᱟᱜᱼᱟ ᱠᱷᱟᱹᱞᱤ ᱠᱟᱨᱰ ᱛᱟᱦᱮᱸ ᱞᱮᱱᱠᱷᱟᱱᱜᱮ ᱦᱩᱭᱩᱜᱼᱟ ᱚᱱᱟᱛᱮ ᱞᱟᱦᱟᱛᱮᱱᱟᱜ ᱟᱨ ᱱᱮᱛᱟᱨᱟᱜ ᱡᱩᱜ ᱫᱚ ᱥᱚᱢᱟᱱ ᱫᱚ ᱵᱟᱹᱱᱩᱜ ᱠᱟᱫᱟ ᱟᱨ ᱦᱚᱲᱢᱚᱨᱮ ᱜᱤᱫᱨᱟᱹ ᱠᱚ ᱛᱟᱦᱮᱱ ᱠᱷᱟᱱ ᱡᱚᱛᱚᱨᱚᱠᱚᱢ ᱤᱱᱡᱮᱠᱥᱮᱱ ᱴᱤᱴᱮᱱᱟᱥ ᱠᱚ ᱮᱢᱟᱣ ᱠᱚ ᱠᱟᱱᱟ ᱯᱳᱞᱤᱭᱚ ᱠᱟᱨᱰ ᱠᱚ ᱵᱮᱱᱟᱣ ᱟᱠᱚ ᱠᱟᱱᱟ ᱟᱫᱚ ᱟᱹᱰᱤ ᱱᱟᱯᱟᱭ ᱵᱮᱵᱚᱥᱛᱷᱟ ᱱᱮᱛᱟᱨᱟᱜ ᱡᱩᱜᱽ ᱨᱮᱫᱚ